ᱟᱞᱮ ᱚᱲᱟᱜ ᱨᱮ ᱢᱤᱫᱴᱟᱹᱝ ᱯᱟᱞᱟᱝᱠ ᱢᱮᱱᱟᱜᱼᱟ ᱡᱚᱠᱷᱚᱱ ᱚᱱᱟ ᱯᱟᱞᱟᱝᱠ ᱱᱟᱣᱟ ᱜᱮᱞᱮ ᱦᱟᱛᱟᱣ ᱠᱮᱜᱼᱟ ᱩᱱ ᱡᱚᱠᱷᱚᱡ ᱚᱱᱟ ᱯᱟᱞᱟᱝᱠ ᱥᱟᱶᱛᱮ ᱨᱩᱭ ᱨᱮᱱᱟᱜ ᱜᱟᱫᱽᱫᱟ ᱦᱚᱸᱠᱚ ᱮᱢ ᱛᱟᱨᱟ ᱞᱟᱜ ᱞᱮᱭᱟ ᱟᱫᱚ ᱚᱱᱟ ᱯᱟᱞᱟᱝᱠ ᱨᱮ ᱜᱤᱛᱤᱡ ᱪᱮ ᱚᱱᱟ ᱯᱟᱞᱟᱝᱠ ᱨᱮ ᱫᱩᱲᱩᱵ ᱫᱚ ᱟᱹᱰᱤ ᱨᱟᱹᱥᱠᱟᱹ ᱜᱮ ᱟᱹᱭᱠᱟᱹᱣ ᱛᱟᱦᱮᱱ ᱪᱮ ᱟᱹᱰᱤ ᱢᱚᱡᱽ ᱜᱮ ᱵᱩᱡᱷᱟᱹᱣ ᱠᱟᱱ ᱛᱟᱦᱮᱸᱫ ᱡᱚᱠᱷᱚᱱ ᱚᱱᱟ ᱟᱞᱮ ᱱᱟᱣᱟ ᱱᱟᱣᱟ ᱜᱮᱞᱮ ᱦᱟᱛᱟᱣ ᱠᱮᱜᱼᱟ ᱚᱱᱟ ᱯᱟᱞᱟᱝᱠ ᱨᱮ ᱫᱩᱲᱩᱵ ᱞᱟᱹᱜᱤᱫ ᱪᱮ ᱚᱱᱟ ᱯᱟᱞᱟᱝᱠ ᱨᱮ ᱜᱤᱛᱤᱡ ᱞᱟᱹᱜᱤᱫ ᱦᱚᱸ ᱟᱞᱮ ᱞᱮ ᱨᱮᱯᱮᱡ ᱠᱟᱱ ᱛᱟᱦᱮᱸ ᱠᱟᱱᱟ ᱚᱱᱟ ᱯᱟᱞᱟᱝᱠ ᱨᱮ ᱫᱩᱲᱩᱵ ᱪᱮ ᱚᱱᱟ ᱯᱟᱲᱟᱣ ᱯᱟᱞᱟᱝᱠ ᱨᱮ ᱫᱩᱲᱩᱵ ᱠᱟᱛᱮ ᱯᱷᱤᱞᱤᱢ ᱧᱮᱞ ᱠᱚᱦᱚᱸ ᱪᱮ ᱯᱟᱲᱦᱟᱣ ᱠᱚᱦᱚᱸ ᱟᱹᱰᱤ ᱱᱟᱯᱟᱭ ᱟᱹᱭᱠᱟᱹᱟ ᱛᱟᱦᱮᱱ ᱚᱱᱟ ᱞᱟᱹᱜᱤᱫ ᱚᱱᱟ ᱯᱟᱞᱟᱝᱠ ᱨᱮᱫᱚ ᱟᱞᱮ ᱞᱮ ᱨᱮᱯᱮᱡ ᱛᱟᱦᱮᱱ ᱟᱨ ᱡᱚᱠᱷᱚᱱ ᱚᱱᱟ ᱯᱟᱞᱟᱝᱠ ᱢᱟᱨᱮᱭᱮᱱᱟ ᱟᱨ ᱚᱱᱟ ᱨᱮᱱᱟᱜ ᱨᱩᱭ ᱠᱚᱦᱚᱸ ᱪᱟᱵᱟᱭᱮᱱᱟ ᱮᱱᱠᱷᱟᱱ ᱩᱱ ᱡᱚᱠᱷᱚᱡ ᱫᱚ ᱚᱱᱟ ᱚᱱᱟ ᱯᱟᱞᱟᱝᱠ ᱨᱮᱫᱚ ᱚᱠᱚᱭ ᱦᱚᱸ ᱫᱩᱲᱩᱵ ᱵᱟᱝᱠᱚ ᱠᱩᱥᱤᱭᱟᱜᱼᱟ ᱟᱨ ᱚᱸᱰᱮ ᱫᱚ ᱚᱠᱚᱭ ᱦᱚᱸ ᱵᱟᱭ ᱫᱩᱲᱩᱵ ᱥᱟᱱᱟ ᱠᱚᱣᱟ ᱚᱱᱟ ᱨᱮᱫᱚ ᱱᱤᱛᱚᱝ ᱫᱚ ᱫᱩᱲᱩᱵ ᱪᱮ ᱜᱤᱛᱤᱡ ᱠᱷᱟᱱ ᱫᱚᱢ ᱦᱟᱹᱥᱩᱣᱟ ᱟᱫᱚ ᱱᱤᱛᱚᱜ ᱫᱚ ᱚᱱᱟ ᱢᱮᱱᱛᱮ ᱚᱱᱟ ᱯᱟᱞᱟᱝᱠ ᱨᱮᱫᱚ ᱚᱠᱚᱭ ᱦᱚᱸ ᱜᱤᱛᱤᱡ ᱜᱮ ᱵᱟᱝ ᱠᱚ ᱠᱷᱚᱡᱟ ᱟᱨ ᱚᱱᱟ ᱨᱮᱱᱟᱜ ᱯᱟᱞᱟᱝᱠ ᱠᱚᱴᱷᱮ ᱛᱮᱫ ᱠᱚᱦᱚᱸ ᱱᱤᱛᱚᱝ ᱫᱚ ᱨᱟᱹᱯᱩᱫᱚᱜ ᱠᱟᱱᱟ ᱟᱫᱚ ᱚᱱᱟ ᱢᱮᱱᱛᱮᱫ ᱱᱤᱛᱚᱜ ᱫᱚ ᱚᱠᱚᱭ ᱦᱚᱸ ᱵᱟᱠᱚ ᱠᱩᱥᱤᱭᱟᱜᱼᱟ ᱟᱨ ᱢᱟᱲᱟᱝ ᱱᱟᱣᱟ ᱨᱮᱫᱚ ᱛᱟᱦᱮᱸᱫ ᱚᱱᱟ ᱯᱟᱞᱟᱝᱠ ᱫᱚ ᱩᱱᱟᱹᱜ ᱱᱟᱯᱟᱭ ᱩᱱᱟᱹᱜ ᱪᱮᱦᱨᱟ ᱛᱟᱦᱮᱸ ᱞᱮᱱᱟ ᱡᱚᱠᱷᱚᱱ ᱚᱱᱟ ᱯᱟᱞᱟᱝᱠ ᱨᱮ ᱫᱩᱲᱩᱵ ᱞᱟᱹᱜᱤᱫ ᱪᱮ ᱵᱟᱝᱢᱟ ᱯᱟᱞᱟᱝᱠ ᱨᱮ ᱜᱤᱛᱤᱡ ᱞᱟᱹᱜᱤᱫ ᱦᱚᱸ ᱟᱞᱮ ᱞᱮ ᱨᱮᱯᱮᱡ ᱠᱟᱱ ᱛᱟᱦᱮᱸ ᱠᱟᱱᱟ ᱟᱨ ᱡᱚᱠᱷᱚᱱ ᱚᱱᱟ ᱢᱟᱨᱮᱭᱮᱱᱟ ᱟᱨ ᱚᱱᱟ ᱨᱮᱱᱟᱜ ᱨᱩᱭ ᱠᱚᱦᱚᱸ ᱪᱟᱵᱟᱭᱮᱱᱟ ᱟᱨ ᱩᱱ ᱡᱚᱠᱷᱚᱡ ᱫᱚ ᱚᱱᱟ ᱞᱟᱞᱝᱠ ᱨᱮ ᱟᱞᱮ ᱫᱚ ᱜᱤᱛᱤᱡ ᱫᱚ ᱚᱠᱚᱭ ᱦᱚᱸ ᱵᱟᱝᱜᱮ ᱥᱟᱱᱟ ᱠᱚᱣᱟ ᱟᱨ ᱱᱮᱛᱟᱨ ᱫᱚ ᱚᱱᱟ ᱯᱟᱞᱟᱝᱠ ᱨᱮᱫᱚ ᱜᱤᱛᱤᱡ ᱫᱚ ᱵᱟᱝᱞᱮ ᱜᱤᱛᱤᱡ ᱠᱟᱱᱟ ᱟᱨ ᱜᱤᱛᱤᱡ ᱦᱚᱸ ᱵᱟᱝ ᱥᱟᱱᱟᱭᱮᱫ ᱠᱚᱣᱟ